ᱢᱳᱵᱟᱭᱤᱞ ᱯᱷᱳᱱ ᱢᱳᱵᱟᱭᱤᱞ ᱯᱷᱳᱱ ᱫᱚ ᱟᱵᱚ ᱡᱚᱛᱚ ᱠᱚᱣᱟᱜ ᱟᱹᱰᱤᱜᱟᱱ ᱞᱟᱹᱠᱛᱤ ᱜᱟᱱ ᱟᱭᱴᱮᱢ ᱠᱟᱱᱟ ᱛᱳ ᱥᱚᱵᱽ ᱥᱚᱢᱚᱭ ᱢᱳᱵᱟᱭᱤᱞ ᱯᱷᱳᱱ ᱛᱮ ᱡᱮᱢᱚᱱ ᱵᱷᱟᱹᱜᱮ ᱠᱤᱪᱷᱩ ᱵᱚᱱ ᱵᱟᱲᱟᱭ ᱫᱟᱲᱮᱭᱟᱜ ᱠᱟᱱᱟ ᱛᱮᱢᱱᱤ ᱢᱳᱵᱟᱭᱤᱞ ᱯᱷᱳᱱ ᱨᱮᱭᱟᱜ ᱠᱤᱪᱷᱩᱼᱠᱤᱪᱷᱩ ᱵᱟᱹᱲᱤᱡ ᱟᱱ ᱡᱤᱱᱤᱥ ᱦᱚᱸ ᱢᱮᱱᱟᱜ ᱜᱮᱭᱟ ᱥᱮ ᱵᱮᱯᱟᱨ ᱦᱚᱸ ᱢᱮᱱᱟᱜ ᱜᱮᱭᱟ ᱵᱟᱹᱲᱤᱡ ᱫᱤᱠ ᱫᱚ ᱠᱟᱱᱟ ᱢᱳᱵᱟᱭᱤᱞ ᱯᱷᱳᱱ ᱱᱮᱛᱟᱨ ᱡᱚᱛᱚ ᱦᱚᱲᱟᱜ ᱛᱤᱨᱮ ᱛᱟᱸᱦᱮ ᱠᱟᱛᱮᱫ ᱵᱤᱥᱮᱹᱥ ᱠᱚᱨᱮᱹ ᱱᱚᱣᱟ ᱤᱱᱴᱟᱨᱱᱮᱹᱴ ᱡᱩᱜᱽ ᱠᱷᱟᱹᱛᱤᱨ ᱛᱮ ᱵᱤᱵᱷᱤᱱᱱᱚ ᱦᱚᱲ ᱟᱭᱢᱟ ᱦᱚᱲᱟᱜ ᱟᱵᱚ ᱥᱟᱱᱛᱟᱲ ᱛᱷᱮᱹᱠᱮᱹ ᱥᱩᱨᱩ ᱠᱚᱨᱮᱹ ᱡᱚᱛᱚ ᱦᱚᱲᱟᱜ ᱜᱮ ᱢᱟᱹᱱᱢᱤ ᱠᱚᱣᱟᱜ ᱢᱤᱫᱴᱮᱱ ᱡᱟᱸᱦᱟᱴᱟᱜ ᱵᱚᱲᱚ ᱢᱟᱱᱮ ᱞᱟᱹᱴᱩ ᱥᱚᱢᱚᱥᱥᱟ ᱦᱩᱭᱩᱜ ᱠᱟᱱᱟ ᱚᱱᱟ ᱥᱚᱢᱚᱥᱥᱟ ᱫᱚ ᱠᱟᱱᱟ ᱡᱚᱠᱷᱚᱱ ᱢᱳᱵᱟᱭᱤᱞ ᱵᱚᱱ ᱧᱮᱞ ᱮᱫᱟ ᱯᱚᱨ ᱯᱚᱨ ᱟᱡ ᱛᱮᱜᱮ ᱚᱱᱟ ᱞᱮᱠᱟᱱ ᱡᱤᱱᱤᱥ ᱵᱷᱟᱜᱮᱭᱟᱜ ᱵᱚᱱ ᱧᱮᱞᱮᱫ ᱠᱷᱟᱱ ᱵᱷᱟᱹᱜᱮ ᱞᱮᱠᱟᱱ ᱡᱤᱱᱤᱥ ᱦᱤᱡᱩᱜ ᱠᱟᱱᱟ ᱠᱷᱟᱨᱟᱯ ᱟᱜ ᱵᱚᱱ ᱧᱮᱞᱮᱫ ᱠᱷᱟᱱ ᱠᱷᱟᱨᱟᱯ ᱞᱮᱠᱟᱱ ᱡᱤᱱᱤᱥ ᱦᱤᱡᱩᱜ ᱠᱟᱱᱟ ᱛᱚ ᱱᱚᱣᱟ ᱠᱷᱟᱨᱟᱯ ᱟᱜ ᱠᱷᱟᱨᱟᱯ ᱫᱚ ᱦᱩᱭᱩᱜ ᱠᱟᱱᱟ ᱡᱮ ᱟᱵᱚᱣᱟᱜ ᱥᱚᱢᱚᱭ ᱵᱟᱵᱚ ᱵᱩᱡᱷᱟᱹᱣ ᱫᱟ ᱡᱮ ᱛᱤᱱᱟᱹᱜ ᱜᱟᱱ ᱥᱚᱢᱚᱭ ᱟᱵᱚ ᱵᱚᱱ ᱯᱟᱨᱚᱢ ᱫᱟ ᱦᱚᱭᱛᱚ ᱠᱤᱪᱷᱩ ᱵᱷᱟᱹᱜᱮ ᱡᱤᱱᱤᱥ ᱵᱚᱱ ᱧᱮᱞᱫᱟ ᱵᱷᱟᱹᱜᱮ ᱡᱤᱱᱤᱥ ᱧᱮᱞ ᱧᱮᱞᱛᱮᱜᱮ ᱵᱷᱟᱜᱮᱭᱟᱜ ᱧᱮᱞᱼᱧᱮᱞ ᱛᱮᱜᱮ ᱮᱢᱚᱱ ᱥᱚᱢᱚᱭ ᱦᱚᱭᱛᱚ ᱯᱟᱨᱚᱢᱚᱜ ᱠᱟᱱᱟ ᱟᱵᱚ ᱚᱱᱟ ᱚᱠᱛᱚ ᱵᱩᱡᱷᱟᱹᱣ ᱵᱟᱵᱚ ᱵᱩᱡᱷᱟᱹᱣ ᱫᱟ ᱛᱤᱱᱟᱹᱜ ᱛᱤᱱᱟᱹᱜ ᱚᱠᱛᱚ ᱵᱚᱱ ᱯᱟᱨᱚᱢ ᱫᱟ ᱦᱚᱭ ᱛᱳ ᱱᱤᱡᱮᱨᱟᱜ ᱠᱟᱹᱢᱤ ᱠᱚ ᱵᱟᱹᱜᱮ ᱠᱟᱛᱮᱫ ᱢᱳᱵᱟᱭᱤᱞ ᱛᱮᱜᱮ ᱵᱚ ᱢᱳᱵᱟᱭᱤᱞ ᱛᱮᱜᱮ ᱟᱹᱰᱤ ᱜᱷᱟᱹᱲᱤᱡ ᱵᱮᱥᱛᱚ ᱵᱚᱱ ᱛᱟᱸᱦᱮᱱ ᱠᱟᱱᱟ ᱩᱱ ᱨᱮᱫᱚ ᱵᱟᱵᱚ ᱵᱩᱡᱷᱟᱹᱣ ᱫᱟ ᱛᱤᱨᱮ ᱜᱤᱫᱽᱨᱟᱹ ᱥᱠᱩᱞ ᱠᱚᱠᱚ ᱪᱟᱞᱟᱜ ᱠᱟᱱᱟ ᱥᱮ ᱵᱟᱝ ᱥᱮ ᱜᱤᱫᱽᱨᱟᱹ ᱦᱚᱸ ᱵᱟᱠᱚ ᱵᱩᱡᱷᱟᱹᱣ ᱫᱟ ᱛᱤᱱ ᱜᱷᱟᱹᱲᱤᱡ ᱱᱚᱣᱟ ᱢᱳᱵᱟᱭᱤᱞ ᱨᱮ ᱢᱮᱱᱟᱜ ᱠᱚᱣᱟ ᱟᱵᱚ ᱫᱚ ᱥᱚᱢᱚᱭ ᱵᱮᱯᱟᱨ ᱫᱚ ᱵᱟᱵᱚ ᱜᱩᱨᱩᱛᱛᱚ ᱟᱜ ᱠᱟᱱᱟ ᱱᱚᱜᱼᱚ ᱱᱤᱭᱟᱹ ᱜᱮ ᱢᱳᱵᱟᱭᱤᱞ ᱨᱮᱱᱟᱜ ᱡᱚᱛᱚᱠᱷᱚᱱᱟᱜ ᱢᱤᱫᱴᱮᱱ ᱠᱷᱟᱨᱟᱯ ᱫᱤᱠ ᱫᱚ ᱠᱟᱱᱟ ᱟᱨ ᱚᱞᱯᱚ ᱵᱚᱭᱮᱥ ᱜᱤᱫᱽᱨᱟᱹ ᱠᱚᱣᱟᱜ ᱫᱚ ᱱᱚᱣᱟ ᱢᱳᱵᱟᱭᱤᱞ ᱧᱮᱞ ᱧᱮᱞᱛᱮ ᱩᱱᱠᱩ ᱫᱚ ᱵᱟᱹᱲᱤᱡ ᱡᱤᱱᱤᱥ ᱜᱮ ᱵᱮᱥᱤ ᱠᱚ ᱟᱯᱱᱟᱨ ᱮᱫᱟ ᱪᱮᱫᱟᱜ ᱥᱮ ᱵᱟᱝ ᱢᱳᱵᱟᱭᱤᱞ ᱨᱮ ᱧᱮᱞᱛᱮ ᱩᱱᱠᱩ ᱟᱠᱚ ᱡᱮ ᱥᱚᱢᱚᱭ ᱨᱮᱠᱚ ᱧᱮᱞᱫᱟ ᱟᱠᱚᱣᱟᱜ ᱩᱢᱮᱨ ᱦᱚᱭᱛᱚ ᱚᱞᱯᱚ ᱜᱮᱭᱟ ᱩᱱᱠᱩ ᱵᱟᱹᱲᱤᱡ ᱡᱤᱱᱤᱥ ᱜᱮᱠᱚ ᱟᱯᱱᱟᱨ ᱵᱷᱟᱹᱜᱮ ᱢᱮᱱᱛᱮᱠᱚ ᱢᱚᱱᱮᱭᱮᱫᱟ ᱟᱯᱱᱟᱨ ᱫᱟᱠᱚ ᱛᱳ ᱱᱚᱣᱟ ᱢᱳᱵᱟᱭᱤᱞ ᱡᱮᱢᱚᱱ ᱵᱷᱟᱹᱜᱮ ᱜᱮᱭᱟ ᱛᱮᱢᱚᱱ ᱵᱟᱹᱲᱤᱡ ᱦᱚᱸ ᱢᱮᱱᱟᱜᱼᱟ ᱱᱤᱭᱟᱹ ᱜᱮ ᱵᱟᱹᱲᱤᱡ ᱫᱚ ᱠᱟᱱᱟ ᱚᱞᱯᱚ ᱵᱚᱭᱮᱥᱨᱮ ᱜᱤᱫᱽᱨᱟᱹ ᱠᱚ ᱮᱴᱟᱜ ᱰᱟᱦᱟᱨ ᱛᱮᱠᱚ ᱛᱟᱲᱟᱢ ᱫᱟ ᱡᱮᱴᱟ ᱫᱚ ᱵᱟᱝ ᱵᱷᱟᱹᱜᱮᱭᱟ ᱵᱟᱝ ᱵᱮᱥᱼᱟ ᱥᱚᱢᱟᱡᱽ ᱞᱟᱹᱜᱤᱫ ᱛᱮ ᱛᱳ ᱢᱳᱵᱟᱭᱤᱞ ᱯᱷᱳᱱ ᱞᱟᱹᱴᱩ ᱠᱚᱡ ᱦᱚᱸ ᱚᱱᱠᱟᱜᱮ ᱞᱟᱹᱴᱩ ᱩᱢᱮᱨᱟᱱ ᱦᱚᱲ ᱦᱚᱸ ᱚᱱᱮᱠ ᱥᱚᱢᱚᱭ ᱱᱤᱡᱮᱨ ᱥᱚᱝᱥᱟᱨ ᱵᱟᱹᱜᱤ ᱠᱟᱛᱮᱱ ᱚᱱᱮ ᱮᱴᱟᱜ ᱥᱮᱫ ᱠᱚ ᱛᱟᱸᱦᱮᱱ ᱮᱴᱟᱜ ᱥᱮᱫ ᱠᱚ ᱮᱯᱷᱮᱭᱟᱨ ᱠᱚ ᱛᱟᱸᱦᱮᱱ ᱠᱟᱱᱟ ᱡᱮ ᱱᱤᱥᱚᱥᱥᱚ ᱥᱚᱝᱥᱟᱨ ᱨᱟᱹᱯᱩᱫᱚᱜ ᱦᱚᱸ ᱵᱟᱠᱚ ᱵᱩᱡᱷᱟᱹᱣ ᱫᱟ ᱥᱩᱫᱷᱩ ᱢᱟᱛᱨᱚ ᱱᱚᱣᱟ ᱢᱳᱵᱟᱭᱤᱞ ᱠᱷᱟᱹᱛᱤᱨ ᱛᱮᱜᱮ ᱩᱱᱠᱩᱣᱟᱜ ᱡᱳᱜᱟᱡᱳᱜᱽ ᱛᱟᱸᱦᱮᱱ ᱠᱟᱱᱟ ᱥᱚᱵᱽ ᱥᱚᱢᱚᱭ ᱵᱷᱟᱹᱜᱤ ᱚᱱᱟ ᱞᱟᱹᱜᱤᱫ ᱛᱮᱜᱮ